ᱡᱷᱟᱨᱠᱷᱟᱸᱰ ᱨᱤᱱ ᱦᱚᱲ ᱫᱚ ᱟᱠᱚᱣᱟᱜ ᱞᱟᱠᱪᱟᱨ ᱥᱮᱨᱣᱟ ᱢᱟᱱᱟᱣ ᱫᱚ ᱟᱹᱰᱤᱜᱮ ᱱᱟᱯᱟᱭᱟ ᱢᱤᱫ ᱫᱷᱟᱹᱣᱛᱮ ᱯᱟᱨᱟᱵᱽ ᱯᱩᱱᱟᱹᱭ ᱢᱤᱫ ᱫᱷᱟᱹᱣᱛᱮ ᱮᱱᱮᱡ ᱥᱮᱨᱮᱧ ᱚᱱᱠᱟᱱ ᱚᱱᱠᱟᱱᱟᱜ ᱠᱚ ᱢᱤᱫ ᱛᱮ ᱢᱟᱱᱟᱣ ᱟᱹᱰᱤ ᱞᱟᱹᱠᱛᱤᱭᱟ ᱡᱟᱦᱟᱱ ᱡᱤᱱᱤᱥᱜᱮ ᱢᱤᱫ ᱫᱷᱟᱹᱣ ᱛᱮᱜᱮ ᱵᱚᱱ ᱢᱟᱱᱟᱣ ᱠᱷᱟᱱ ᱥᱚᱨᱠᱟᱨ ᱯᱟᱥᱴᱟ ᱠᱷᱚᱱ ᱦᱚᱸ ᱪᱷᱩᱴᱤ ᱠᱚ ᱧᱟᱢᱚᱜᱼᱟ ᱟᱨ ᱦᱟᱡᱟᱜ ᱵᱩᱡᱟᱹᱜ ᱢᱟᱱᱟᱣ ᱠᱷᱟᱱ ᱫᱚ ᱵᱟᱝ ᱧᱟᱢᱚᱜᱼᱟ ᱟᱫᱚ ᱤᱧᱫᱩᱧ ᱢᱮᱱᱟ ᱟᱵᱚᱣᱟᱜ ᱞᱟᱠᱪᱟᱨ ᱪᱮ ᱥᱟᱨᱣᱟ ᱫᱚ ᱢᱤᱫ ᱫᱷᱟᱹᱣᱛᱮ ᱢᱟᱱᱟᱣᱜᱮ ᱵᱚᱸᱜᱟᱼᱵᱩᱨᱩ ᱠᱚᱦᱚᱸ ᱢᱤᱫᱴᱟᱹᱝ ᱡᱟᱦᱟᱸ ᱴᱷᱟᱹᱣᱠᱟᱹ ᱦᱟᱠᱟᱱ ᱫᱤᱱ ᱚᱱᱟ ᱨᱮᱜᱮ ᱢᱟᱱᱟᱣ ᱞᱟᱹᱠᱛᱤᱜ ᱠᱟᱱᱟ ᱦᱟᱡᱟᱜ ᱵᱩᱡᱟᱹᱜ ᱫᱚ ᱵᱟᱝᱜᱮ